ᱯᱩᱭᱞᱩ ᱤᱧ ᱡᱚᱠᱷᱚᱱ ᱠᱟᱹᱢᱤᱧ ᱥᱮᱱ ᱱᱟ ᱠᱟᱹᱢᱤ ᱠᱤᱫᱟᱹᱧ ᱠᱟᱹᱢᱤ ᱠᱤᱫᱟᱹᱧ ᱠᱤᱪᱷᱩᱫᱤᱱ ᱠᱟᱹᱢᱤ ᱠᱟᱛᱮ ᱮᱢᱚᱱ ᱢᱤᱫ ᱫᱤᱱ ᱦᱤᱞᱳᱜ ᱠᱟᱹᱭ ᱠᱤᱫᱟᱹᱧ ᱥᱮ ᱵᱷᱩᱞ ᱟᱛᱟᱨ ᱠᱮᱫᱟ ᱫᱤᱭᱮ ᱫᱤᱠᱩ ᱠᱚ ᱦᱮᱡ ᱠᱟᱛᱮ ᱤᱧ ᱴᱷᱮᱱ ᱠᱚ ᱵᱚᱠᱟᱣ ᱡᱷᱚᱠᱟᱣ ᱠᱟᱛᱮ ᱤᱧᱠᱚ ᱮᱜᱮᱨ ᱠᱤᱫᱤᱧᱟ ᱥᱮ ᱠᱚ ᱢᱮᱛᱟᱣ ᱫᱤᱧᱟᱹ ᱱᱚᱝᱠᱟ ᱫᱚ ᱟᱨ ᱛᱤᱥ ᱦᱚᱸ ᱟᱞᱚᱢ ᱵᱟᱹᱲᱤᱡᱟ ᱵᱟᱹᱵᱩ ᱤᱧ ᱚᱱᱟ ᱡᱟᱦᱟᱸ ᱞᱮᱠᱟᱛᱮ ᱜᱚᱞᱯᱷᱚ ᱠᱟᱛᱮ ᱤᱧ ᱢᱮᱛᱟᱜ ᱠᱚᱣᱟ ᱵᱟᱝᱢᱟ ᱤᱧᱫᱚ ᱱᱚᱣᱟ ᱡᱟᱧ ᱵᱷᱩᱞ ᱠᱮᱫᱟ ᱱᱤᱭᱟᱹ ᱵᱷᱩᱞ ᱫᱚ ᱟᱨ ᱵᱟᱝ ᱦᱩᱭ ᱵᱟᱲᱟᱼᱟ ᱛᱤᱥ ᱨᱮᱦᱚᱸ ᱵᱟᱹᱧ ᱵᱷᱩᱞᱟ ᱱᱚᱝᱠᱟ ᱫᱚ ᱱᱚᱝᱠᱟ ᱠᱟᱛᱮ ᱤᱧᱫᱚ ᱤᱧᱟᱹᱜ ᱠᱟᱹᱢᱤ ᱠᱟᱛᱮ ᱡᱟᱦᱟᱧ ᱵᱷᱩᱞ ᱞᱮᱜᱼᱟ ᱚᱱᱟ ᱵᱷᱩᱞ ᱫᱚ ᱥᱚᱞᱦᱮᱭᱟᱠᱟᱫᱟ ᱱᱩᱝᱠᱟ ᱠᱟᱛᱮᱫ ᱢᱟᱱᱮ ᱚᱱᱟ ᱫᱚ ᱟᱨ ᱵᱟᱹᱧ ᱵᱷᱩᱞᱟ ᱚᱱᱟᱧ ᱢᱮᱱᱟᱜ ᱠᱚᱣᱟ ᱚᱱᱠᱟ ᱠᱟᱛᱮᱫ ᱵᱷᱩᱞ ᱫᱚᱧ ᱥᱚᱞᱦᱮᱭᱟᱠᱟᱜᱼᱟ